ᱦᱩᱢ ᱩᱸ ᱦᱮᱸ ᱦᱮᱸ ᱩᱱᱤᱫᱚ ᱟᱫᱚ ᱤᱧᱫᱚ ᱮᱸ ᱵᱮᱥ ᱫᱷᱟᱨᱟ ᱜᱮᱧ ᱥᱮᱞᱟᱭ ᱞᱮᱫᱟ ᱛᱚ ᱪᱮᱫ ᱞᱮᱠᱟ ᱦᱩᱭᱟᱠᱟᱱᱟ ᱚᱱᱟᱫᱚ ᱵᱷᱟᱜᱮ ᱵᱟᱝ ᱦᱩᱭᱟᱠᱟᱱᱛᱮ ᱚ ᱟᱪᱷᱟ ᱛᱟᱦᱚᱞᱮ ᱚᱱᱟᱫᱚ ᱦᱚᱭᱛᱚ ᱢᱟᱯᱼᱡᱳᱠᱷ ᱨᱮᱱᱟᱜ ᱠᱟ ᱡ ᱵᱷᱩᱞ ᱵᱷᱨᱟᱱᱛᱤ ᱦᱩᱭᱟᱠᱟᱱᱟ ᱟᱨ ᱠᱟᱹᱢᱤ ᱦᱚᱸ ᱠᱟ ᱡ ᱫᱷᱮᱨ ᱜᱮ ᱛᱟᱦᱮᱸᱠᱟᱱᱟ ᱚᱱᱟᱛᱮ ᱦᱚᱭᱛᱚ ᱩᱱᱟ ᱜ ᱫᱚ ᱵᱟᱝ ᱧᱮᱞ ᱦᱩᱭᱟᱠᱟᱱᱟ ᱡᱮ ᱛᱤᱱᱟ ᱜ ᱜᱟᱱ ᱢᱟᱯ ᱡᱳᱠᱷ ᱠᱚ ᱢᱮᱱᱟᱜᱼᱟ ᱟᱫᱚ ᱠᱚᱱᱚ ᱫᱚᱜ ᱟᱫᱚ ᱠᱚᱱᱚ ᱚᱥᱩᱵᱤᱫᱷᱟ ᱵᱟᱝ ᱦᱩᱭᱩᱜ ᱟ ᱟᱫᱚ ᱠᱚᱱᱚ ᱚᱥᱩᱵᱤᱫᱷᱟ ᱵᱟᱝ ᱦᱩᱭᱩᱜ ᱟ ᱢᱤᱫ ᱫᱤᱱ ᱟᱢ ᱟ ᱜᱩᱫᱟᱨᱟᱭᱮᱢ ᱩᱱᱤ ᱵᱟ ᱵᱩ ᱚᱱᱟ ᱢᱟᱯ ᱡᱳᱠᱷ ᱠᱚᱧ ᱧᱮᱞᱟ ᱟᱨ ᱪᱷᱤᱴᱫᱚ ᱦᱟᱸᱜ ᱤᱧᱟᱹᱜ ᱫᱚᱠᱟᱱ ᱠᱷᱚᱱᱟᱜ ᱜᱮᱧ ᱮᱢᱚᱜ ᱟ ᱦᱟᱸᱜ ᱟᱢᱫᱚ ᱦᱮᱸ ᱦᱮᱸ ᱟᱢ ᱢᱤᱫ ᱫᱤᱱ ᱵᱟᱹᱵᱩ ᱟᱜᱩᱭᱮᱢᱮ ᱩᱱᱤᱭᱟᱜ ᱢᱟᱯ ᱡᱳᱠᱷᱤᱧ ᱦᱟᱛᱟᱣ ᱛᱟᱭᱟ ᱟᱨ ᱵᱮᱥ ᱧᱚᱜ ᱱᱟᱜᱠᱷᱟᱱ ᱥᱤᱞᱟ ᱭᱟ ᱦᱟᱸᱜ ᱦᱮᱸ ᱦᱮᱸ ᱚᱱᱠᱟᱱᱟᱜ ᱪᱷᱤᱴ ᱜᱮ ᱧᱟᱢᱚᱜ ᱟ ᱦᱟᱸᱜ ᱠᱚᱱᱚ ᱵᱟᱝ ᱚᱥᱩᱵᱤᱫᱷᱟᱜ ᱟ ᱚᱱᱟᱫᱚ ᱦᱳᱭ ᱛᱟᱦᱚᱞᱮ ᱦᱮᱸ ᱦᱮᱸ